ᱱᱚᱣᱟ ᱡᱮᱜᱮᱛ ᱨᱮ ᱥᱟᱱᱛᱟᱲᱤ ᱯᱟᱹᱨᱥᱤ ᱪᱮᱞᱮᱱ ᱥᱟᱶ ᱥᱟᱢᱟᱝ ᱫᱟᱯᱟᱨᱚᱢ ᱠᱟᱱᱟᱧ ᱢᱮᱱᱛᱮ ᱢᱚᱱᱮ ᱤᱫᱟᱹᱧ ᱡᱮ ᱞᱮᱠᱟ ᱟᱵᱚᱣᱟᱜ ᱯᱟᱹᱨᱥᱤ ᱛᱮ ᱨᱚᱲ ᱡᱟᱦᱟᱱ ᱚᱯᱷᱤᱥ ᱟᱫᱟᱞᱚᱛ ᱠᱚᱨᱮ ᱚᱱᱠᱟ ᱵᱟᱝ ᱵᱮᱣᱦᱟᱨᱚᱜ ᱠᱟᱱᱟ ᱚᱱᱟᱛᱮ ᱨᱟᱡᱽ ᱵᱷᱟᱥᱟ ᱞᱮᱠᱟᱛᱮ ᱮᱠᱷᱚᱱ ᱱᱤᱛ ᱫᱷᱟᱹᱨᱤᱡ ᱛᱮ ᱟᱹᱣᱨᱤ ᱧᱟᱢᱟᱭ ᱫᱚᱥᱟᱨ ᱫᱚ ᱟᱵᱚ ᱚᱯᱷᱤᱥ ᱟᱫᱟᱞᱚᱛ ᱠᱚᱨᱮ ᱦᱚᱸ ᱚᱱᱠᱟᱱ ᱚᱞ ᱛᱚᱞ ᱟᱹᱭᱫᱟᱹᱨ ᱟᱹᱣᱨᱤ ᱧᱟᱢᱟᱭ ᱱᱚᱣᱟ ᱜᱤ ᱤᱧ ᱢᱚᱱᱮᱭ ᱮᱫᱟ